ᱥᱮᱫᱟᱭ ᱱᱟᱜᱟᱢ ᱞᱮᱠᱟᱛᱮ ᱥᱟᱱᱛᱟᱞ ᱠᱚᱨᱮᱱ ᱜᱩᱨᱩ ᱠᱚ ᱚᱱᱠᱟᱢᱟ ᱵᱟᱹᱧ ᱵᱟᱲᱟᱭᱟ ᱥᱮᱫᱟᱭ ᱦᱟᱯᱲᱟᱢ ᱠᱚ ᱞᱟᱹᱭ ᱦᱤᱥᱟᱹᱵᱛᱮ ᱥᱮᱫᱟᱭ ᱜᱩᱨᱩ ᱫᱚ ᱟᱵᱚ ᱠᱟᱹᱢᱨᱩ ᱜᱩᱨᱩ ᱠᱚᱠᱚ ᱛᱟᱦᱮᱸ ᱠᱟᱱᱟ ᱛᱚᱵᱮ ᱜᱩᱨᱩ ᱪᱮᱞᱟ ᱠᱚᱣᱟᱜ ᱠᱟᱛᱷᱟ ᱠᱚᱫᱚ ᱥᱮᱫᱟᱭ ᱫᱟᱥᱟᱭ ᱵᱚᱸᱜᱟ ᱚᱠᱛᱚ ᱨᱮ ᱤᱧ ᱟᱸᱡᱚᱢ ᱵᱟᱲᱟ ᱟᱠᱟᱫᱟ ᱥᱮᱫᱟᱭ ᱦᱟᱯᱲᱟᱢ ᱠᱚᱠᱚ ᱞᱟᱹᱭᱟ ᱫᱟᱸᱥᱟᱭ ᱵᱚᱸᱜᱟ ᱡᱚᱠᱷᱚᱱ ᱵᱚᱞᱚᱱᱟ ᱩᱱ ᱡᱚᱠᱷᱮᱡ ᱟᱛᱳ ᱠᱚᱨᱮᱱ ᱟᱨ ᱟᱛᱳ ᱵᱟᱦᱮᱨ ᱠᱚᱨᱮᱱ ᱠᱚ ᱜᱩᱨᱩ ᱠᱚᱠᱚ ᱫᱩᱜ ᱦᱤᱡᱩᱜᱼᱟ ᱛᱟᱦᱮᱸᱜ ᱡᱟᱦᱟᱸ ᱪᱮᱫ ᱠᱟᱹᱢᱨᱩ ᱜᱩᱨᱩ ᱠᱚ ᱢᱮᱛᱟ ᱠᱚᱣᱟ ᱟᱨ ᱩᱱᱠᱩ ᱜᱚᱲᱚ ᱞᱟᱹᱜᱤᱫᱼᱛᱮ ᱠᱟᱹᱢᱨᱩ ᱪᱮᱞᱟ ᱠᱚᱠᱚ ᱛᱟᱦᱮᱱᱟ ᱚᱱᱟ ᱫᱩᱯᱲᱩᱵ ᱨᱮ ᱦᱟᱯᱲᱟᱢ ᱠᱚ ᱠᱚ ᱞᱟᱹᱭᱟᱠᱚᱣᱟ ᱠᱚᱲᱟ ᱠᱚ ᱜᱤᱫᱽᱨᱟᱹ ᱠᱚᱠᱚ ᱞᱟᱹᱭᱟᱠᱚᱣᱟ ᱚᱠᱟ ᱞᱮᱠᱟ ᱵᱟᱸᱠᱷᱮᱬ ᱠᱚ ᱟᱨ ᱨᱟᱱ ᱢᱩᱨᱜᱟᱹᱱ ᱠᱚᱣᱟᱜ ᱠᱟᱛᱷᱟ ᱠᱚᱠᱚ ᱞᱟᱹᱭᱟᱠᱚᱣᱟ ᱡᱟᱦᱟᱸ ᱞᱮᱠᱟ ᱪᱮ ᱚᱠᱚᱭ ᱟᱦᱟᱭᱱᱟᱭ ᱥᱮ ᱚᱠᱚᱭ ᱜᱤᱫᱽᱨᱟᱹ ᱨᱟᱜ ᱮᱫᱟ ᱩᱱᱤ ᱚᱠᱟ ᱞᱮᱠᱟ ᱛᱮᱠᱚ ᱵᱮᱥᱮᱭᱟ ᱚᱱᱟ ᱠᱟᱛᱷᱟ ᱠᱚᱠᱚ ᱞᱟᱹᱭᱟ ᱟᱨ ᱵᱤᱧ ᱠᱤᱫᱤᱧ ᱠᱚ ᱜᱮᱨ ᱠᱚᱣᱟ ᱚᱱᱟ ᱨᱮᱱᱟᱜ ᱨᱟᱱ ᱠᱚ ᱚᱠᱟᱞᱮᱠᱟ ᱦᱩᱭᱩᱜᱼᱟ ᱚᱱᱟᱠᱚ ᱞᱟᱹᱭᱟ ᱟᱠᱚᱣᱟ